ᱡᱟᱦᱟᱸ ᱢᱟᱨᱮᱭᱟᱜ ᱠᱞᱤᱠ ᱟᱠᱟᱱ ᱯᱷᱚᱴᱳ ᱡᱮ ᱚᱱᱟ ᱫᱚ ᱞᱟᱦᱟ ᱫᱚ ᱠᱮᱢᱮᱨᱟᱣᱟᱛᱮᱫ ᱯᱷᱚᱴᱳ ᱦᱩᱭᱩᱜ ᱠᱟᱱ ᱛᱟᱦᱮᱱᱚᱜᱼᱟ ᱟᱨ ᱯᱷᱚᱴᱳ ᱠᱟᱛᱮᱫ ᱨᱮᱦᱚᱸ ᱢᱟᱱᱮ ᱯᱷᱚᱴᱳ ᱠᱟᱛᱮᱫ ᱢᱤᱫ ᱫᱤᱱ ᱥᱮ ᱵᱟᱨ ᱫᱤᱱ ᱵᱟᱫ ᱪᱟᱞᱟᱣ ᱠᱟᱛᱮᱫ ᱫᱚᱠᱟᱱ ᱠᱷᱚᱱ ᱩᱴᱷᱟᱹᱣ ᱟᱹᱜᱩᱭ ᱦᱩᱭᱩᱜ ᱠᱟᱱᱟ ᱛᱚ ᱚᱱᱟ ᱢᱚᱫᱽᱫᱷᱮ ᱨᱮ ᱡᱮ ᱱᱤᱛᱳᱜ ᱱᱚᱣᱟ ᱰᱤᱡᱤᱴᱮᱞ ᱡᱚᱢᱟᱱᱟ ᱦᱮᱡ ᱟᱠᱟᱱᱟ ᱢᱳᱵᱟᱭᱤᱞ ᱛᱮ ᱡᱚᱠᱷᱚᱱᱮᱢ ᱠᱮᱢᱮᱨᱟᱜᱼᱟ ᱥᱚᱸᱜᱮᱛᱮᱢ ᱩᱴᱷᱟᱹᱣ ᱫᱟᱲᱭᱟᱜᱼᱟ ᱱᱤᱭᱟᱹ ᱡᱩᱜᱽ ᱢᱚᱫᱽᱫᱷᱮ ᱛᱮᱦᱮᱱ ᱨᱮᱦᱚᱸ ᱥᱮ ᱱᱟᱯᱟᱭ ᱠᱚᱜᱼᱟ ᱟᱨᱛᱮᱫ ᱱᱚᱣᱟ ᱜᱮ ᱛᱮᱦᱮᱧ ᱦᱟᱯᱮᱱ ᱫᱤᱱᱟᱜ ᱠᱮᱢᱮᱨᱟ ᱦᱚᱸ ᱩᱭᱦᱟᱹᱨ ᱫᱚ ᱦᱤᱡᱩᱜ ᱜᱮᱭᱟ ᱟᱫᱚ ᱚᱣᱟᱥ ᱠᱟᱛᱮᱫ ᱠᱟᱺᱪ ᱨᱮ ᱥᱞᱮᱴ ᱠᱟᱛᱮᱫ ᱦᱤᱡᱩᱜ ᱠᱟᱱ ᱛᱟᱦᱮᱱᱚᱜᱼᱟ ᱟᱫᱚ ᱩᱱᱟᱹᱜ ᱫᱤᱱ ᱚᱱᱟ ᱛᱟᱦᱮᱸᱠᱟᱱᱟ ᱛᱚ ᱵᱷᱟᱞᱚ ᱞᱟᱦᱟ ᱛᱮᱱᱟᱜ ᱰᱤᱡᱤᱴᱮᱞ ᱱᱤᱛᱳᱜ ᱡᱟ ᱦᱮᱱᱟᱜᱼᱟ ᱥᱚᱸᱜᱮ ᱛᱮ ᱠᱞᱤᱠ ᱠᱟᱛᱮᱫ ᱥᱚᱸᱜᱮ ᱛᱮ ᱧᱟᱢᱚᱜ ᱠᱟᱱᱟ ᱥᱚᱸᱜᱮ ᱛᱮᱢ ᱩᱴᱷᱟᱹᱣ ᱫᱟᱲᱮᱭᱟᱜᱼᱟ ᱟᱨ ᱦᱟᱯᱮᱱ ᱫᱤᱱ ᱞᱟᱦᱟ ᱨᱮᱭᱟᱜ ᱡᱮᱴᱟ ᱢᱟᱱᱮ ᱪᱟᱞᱟᱣᱮᱱ ᱠᱮᱢᱨᱟ ᱛᱚ ᱚᱱᱟ ᱫᱚ ᱡᱟᱦᱟᱸ ᱨᱮ ᱤᱫᱤ ᱢᱮᱭᱟᱭ ᱥᱮ ᱚᱸᱰᱮᱢ ᱠᱞᱤᱠᱱᱟ ᱥᱮ ᱵᱟᱨ ᱫᱤᱱ ᱥᱮ ᱯᱮ ᱫᱤᱱ ᱫᱚ ᱫᱚᱠᱟᱱ ᱨᱮ ᱪᱟᱞᱟᱣ ᱠᱟᱛᱮᱫ ᱠᱞᱤᱠ ᱟᱹᱜᱩᱭ ᱦᱩᱭᱩᱜ ᱠᱟᱱ ᱛᱟᱦᱮᱱᱚᱜᱼᱟ